ᱤᱧ ᱢᱤᱫ ᱴᱮᱱ ᱢᱩᱴᱷᱟᱹᱱᱤᱧ ᱡᱩᱛ ᱞᱮᱫᱟ ᱚᱱᱟ ᱢᱩᱴᱷᱟᱹᱱ ᱫᱚ ᱦᱳᱭᱳᱜ ᱠᱟᱱᱟ ᱥᱚᱨᱚᱥᱚᱛᱤ ᱵᱚᱸᱜᱟ ᱟᱜ ᱟᱞᱮ ᱡᱚᱠᱷᱚᱱ ᱯᱚᱱᱮᱨᱚ ᱥᱳᱞᱳ ᱵᱚᱪᱷᱚᱨ ᱵᱚᱭᱚᱥ ᱛᱟᱦᱮᱸ ᱠᱟᱱ ᱛᱟᱞᱮᱭᱟ ᱛᱚᱠᱷᱚᱱ ᱟᱞᱮ ᱠᱚᱢᱤᱴᱤ ᱠᱚᱥᱮ ᱜᱤᱫᱽᱨᱟᱹ ᱠᱚᱞᱮ ᱪᱤᱱᱛᱟᱹ ᱠᱮᱫᱟ ᱥᱚᱨᱚᱥᱚᱛᱤ ᱵᱚᱸᱜᱟ ᱵᱚᱱ ᱯᱩᱡᱟᱹ ᱟᱭᱟ ᱠᱤᱱᱛᱩ ᱪᱟᱸᱫᱟ ᱵᱟᱝ ᱠᱩᱲᱟᱹᱜ ᱠᱟᱱ ᱛᱟᱞᱮ ᱛᱟᱦᱮᱸᱫᱼᱟ ᱚᱱᱟᱛᱮ ᱤᱧ ᱢᱤᱫ ᱴᱮᱱ ᱪᱮᱥᱴᱟ ᱠᱤᱫᱟᱹᱧ ᱡᱮ ᱟᱨ ᱦᱚᱸ ᱜᱟᱛᱮ ᱠᱚ ᱥᱟᱶ ᱪᱮᱥᱴᱟ ᱠᱮᱫᱟᱹᱧ ᱡᱮ ᱢᱤᱫ ᱴᱟᱝ ᱥᱚᱨᱚᱥᱚᱛᱤ ᱵᱚᱸᱜᱟ ᱢᱩᱴᱷᱟᱹᱱ ᱵᱚᱱ ᱡᱩᱛᱟ ᱦᱟᱥᱟᱛᱮ ᱱᱤᱭᱟᱹ ᱢᱤᱫ ᱥᱚᱯᱛᱟ ᱠᱟᱴᱟᱣ ᱠᱟᱛᱮᱫ ᱦᱚᱸ ᱡᱟᱦᱟᱸ ᱞᱮᱠᱟ ᱵᱷᱟᱠᱲᱟ ᱵᱷᱚᱠᱲᱮ ᱢᱚᱸᱡᱽᱜᱮ ᱢᱤᱫ ᱴᱮᱱ ᱥᱚᱨᱚᱥᱚᱛᱤ ᱵᱚᱸᱜᱟ ᱞᱮᱠᱟ ᱜᱮᱞᱮ ᱡᱩᱛ ᱠᱮᱫᱮᱭᱟ ᱟᱨ ᱚᱱᱟᱨᱮᱭᱟᱜ ᱪᱮᱞᱮᱧᱡᱽ ᱫᱚ ᱛᱟᱦᱮᱸ ᱠᱟᱱᱟ ᱡᱮᱸ ᱟᱞᱮᱭᱟᱜ ᱯᱚᱭᱥᱟ ᱵᱟᱹᱱᱩᱜ ᱠᱟᱫ ᱛᱟᱞᱮᱭᱟ ᱚᱱᱟ ᱯᱚᱭᱥᱟ ᱵᱮᱜᱚᱨᱛᱮ ᱟᱞᱮ ᱩᱱᱤ ᱢᱩᱴᱷᱟᱹᱱᱞᱮ ᱡᱩᱛ ᱠᱮᱫᱮᱭᱟ ᱩᱱᱤ ᱥᱚᱨᱚᱥᱚᱛᱤ ᱵᱚᱸᱜᱟᱣᱟᱜ ᱢᱩᱴᱷᱟᱹᱱᱞᱮ ᱡᱩᱛ ᱠᱮᱫᱟ ᱦᱮᱸ ᱯᱨᱚᱛᱷᱚᱢᱨᱮ ᱵᱩᱥᱩᱵ ᱞᱮ ᱜᱮᱫ ᱠᱮᱫᱟ ᱛᱟᱨᱯᱚᱨᱮ ᱦᱟᱥᱟ ᱢᱮᱥᱟ ᱠᱟᱛᱮᱫ ᱢᱟᱫ ᱠᱚ ᱥᱴᱨᱟᱠᱪᱟᱨ ᱞᱮ ᱵᱮᱱᱟᱣ ᱠᱮᱫᱟ ᱢᱟᱫ ᱠᱚᱛᱮ ᱛᱟᱨᱯᱚᱨ ᱮᱫ ᱥᱟᱹᱲᱤ ᱠᱚ ᱠᱤᱨᱤᱧ ᱟᱹᱜᱩ ᱠᱟᱛᱮᱫ ᱥᱟᱹᱲᱤ ᱠᱚᱛᱮᱞᱮ ᱵᱟᱸᱫᱮ ᱠᱮᱫᱮᱭᱟ ᱟᱨ ᱟᱹᱰᱤ ᱢᱚᱸᱡᱞᱮ ᱡᱩᱛ ᱠᱮᱫᱮᱭᱟ ᱦᱮᱸ ᱛᱚ ᱡᱟᱦᱟᱸᱭ ᱥᱤᱞᱯᱤ ᱠᱚ ᱡᱩᱛ ᱠᱚᱣᱟ ᱚᱱᱠᱟ ᱞᱮᱠᱟᱫᱚ ᱵᱟᱞᱮ ᱡᱩᱛ ᱫᱟᱲᱮᱭᱟᱫᱮᱭᱟ ᱛᱚᱵᱮ ᱡᱚᱛᱷᱮᱥᱴᱚ ᱢᱚᱸᱡᱽᱞᱮ ᱡᱩᱛ ᱠᱟᱫᱮᱭᱟ ᱱᱤᱭᱟᱹ ᱫᱚ ᱵᱚᱞᱮ ᱟᱹᱰᱤ ᱫᱤᱱ ᱫᱷᱟᱹᱵᱤᱡ ᱥᱨᱤᱛᱤ ᱛᱟᱦᱮᱱ ᱛᱤᱧᱟ ᱮᱠᱫᱚᱢ ᱱᱤᱭᱟᱹ ᱫᱚ ᱚᱨᱤᱡᱤᱱᱟᱞ ᱠᱟᱹᱦᱱᱤ ᱠᱟᱱᱟ ᱱᱚᱰᱮ ᱫᱚ ᱮᱲᱮᱭᱟᱜ ᱫᱚ ᱪᱮᱫ ᱜᱮ ᱵᱟᱝ ᱠᱟᱱᱟ ᱠᱤᱱᱛᱩ ᱠᱟᱨᱚᱱ ᱫᱚ ᱦᱳᱭᱳᱜ ᱠᱟᱱᱟ ᱴᱟᱠᱟ ᱯᱚᱭᱥᱟ ᱵᱟᱹᱱᱩᱜ ᱟᱠᱟᱫ ᱛᱟᱞᱮᱭᱟ ᱟᱵᱚ ᱟᱵᱚ ᱛᱮᱜᱮ ᱥᱚᱨᱚᱥᱚᱛᱤ ᱢᱩᱴᱷᱟᱹᱱ ᱵᱚᱱ ᱡᱩᱛᱟ ᱟᱨ ᱵᱚᱱ ᱯᱩᱡᱟᱹ ᱟᱭᱟ ᱟᱨ ᱵᱚᱱ ᱵᱷᱟᱥᱟᱱ ᱮᱭᱟ ᱱᱤᱭᱟᱹᱜᱮ ᱪᱮᱞᱮᱧᱡᱽ ᱫᱚ ᱛᱟᱦᱮᱸ ᱠᱟᱱᱟ